ᱱᱚᱣᱟ ᱡᱮᱜᱮᱛ ᱨᱮᱱᱟᱜ ᱧᱩᱛᱩᱢᱟᱱ ᱢᱚᱬᱮ ᱜᱚᱴᱟᱝ ᱫᱤᱥᱚᱢ ᱫᱚ ᱦᱩᱭᱩᱜ ᱠᱟᱱᱟ ᱪᱤᱱ ᱫᱤᱥᱚᱢ ᱨᱩᱥ ᱫᱤᱥᱚᱢ ᱡᱟᱨᱢᱟᱱ ᱫᱤᱥᱚᱢ ᱵᱷᱟᱨᱟᱛ ᱫᱤᱥᱚᱢ ᱯᱷᱨᱟᱱᱥ ᱫᱤᱥᱚᱢ